ᱤᱧᱟᱹᱜ ᱵᱤᱢᱟ ᱠᱚᱵᱷᱟᱨᱮᱡᱽ ᱵᱟᱨᱮᱛᱮ ᱠᱩᱥᱤᱭᱟᱠᱟᱱᱟ ᱮᱞᱟᱭᱥᱤ ᱚᱱᱟ ᱴᱚᱴᱷᱟᱨᱮ ᱵᱤᱢᱟ ᱫᱚ ᱠᱟᱹᱢᱤ ᱦᱚᱨᱟ ᱥᱟᱹᱦᱤ ᱡᱩᱦᱤ ᱟᱠᱟᱱᱟ ᱱᱚᱣᱟ ᱫᱚ ᱟᱹᱰᱤ ᱢᱚᱡᱽ ᱜᱮ ᱠᱟᱱᱟ ᱚᱱᱟ ᱵᱟᱝᱠᱷᱟᱱ ᱛᱮ ᱥᱚᱨᱠᱟᱨ ᱴᱷᱮᱱ ᱪᱮᱫ ᱦᱚᱸ ᱡᱟᱦᱟᱱ ᱠᱟᱹᱣᱰᱤ ᱠᱚ ᱥᱩᱵᱤᱫᱷᱟ ᱧᱟᱢᱚᱜᱼᱟ ᱚᱱᱟ ᱫᱚ ᱡᱷᱚᱛᱚ ᱜᱮ ᱮᱞᱟᱭᱥᱤ ᱵᱤᱢᱟ ᱢᱟᱫᱽᱫᱷᱚᱢ ᱛᱮ